ᱦᱮᱞᱳ ᱚᱸᱻ ᱤᱧ ᱡᱤ ᱟᱨ ᱰᱤ ᱨᱤᱱᱤᱡ ᱠᱳᱪ ᱤᱧ ᱞᱟᱹᱭ ᱮᱫᱼᱟ ᱟᱢ ᱫᱚ ᱪᱮᱫ ᱯᱷᱩᱴᱵᱚᱞ ᱠᱷᱤᱞᱟᱲᱤᱢ ᱢᱮᱱ ᱮᱜᱼᱟ ᱚᱸᱻ ᱦᱚᱸ ᱟᱨ ᱟᱨ ᱪᱮᱫ ᱠᱚᱯᱮ ᱠᱷᱮᱞᱼᱟ ᱚᱸᱻ ᱦᱚᱭᱛᱚ ᱟᱨ ᱪᱮᱫ ᱞᱮᱠᱟ ᱟᱯᱮ ᱨᱮᱱ ᱤᱭᱟᱹ ᱠᱚ ᱟᱯᱮ ᱛᱮᱜᱮ ᱯᱮ ᱠᱷᱮᱞᱼᱟ ᱥᱮ ᱡᱟᱦᱟᱸᱭ ᱠᱚ ᱯᱮᱠᱴᱤᱥ ᱦᱚᱪᱚ ᱯᱮᱭᱟ ᱚᱸᱻ ᱦᱚᱸ ᱟᱨ ᱛᱤᱱᱟᱹᱜ ᱜᱟᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱯᱮ ᱠᱷᱮᱞᱼᱟ ᱚᱸᱻ ᱚᱸᱻ ᱦᱚᱸ ᱦᱚᱭᱛᱚ ᱟᱨ ᱱᱤᱡᱮ ᱛᱮᱜᱮ ᱱᱟᱜ ᱯᱮ ᱯᱮᱠᱴᱤᱥᱚᱜᱼᱟ ᱚᱸᱻ ᱵᱟᱦᱨᱮ ᱠᱷᱟᱱ ᱦᱟᱸᱜ ᱤᱭᱟᱹ ᱯᱮᱠᱴᱤᱥ ᱵᱟᱞᱟ ᱠᱚᱫᱚ ᱠᱳᱪ ᱠᱚᱫᱚ ᱵᱟᱠᱚ ᱦᱮᱡ ᱟᱠᱟᱱᱟ ᱦᱳᱭᱛᱳ ᱚᱱᱟᱜᱮ ᱡᱩᱫᱤ ᱟᱯᱮ ᱠᱳᱪ ᱠᱚᱯᱮ ᱫᱚᱨᱠᱟᱨᱚᱜ ᱠᱟᱱᱟ ᱮᱱᱠᱷᱟᱱ ᱟᱹᱞᱤᱧ ᱞᱤᱧ ᱞᱟᱹᱭᱫᱟ ᱟᱯᱮ ᱦᱩᱱᱟᱹᱝ ᱟᱹᱞᱤᱧ ᱞᱤᱧ ᱪᱮᱫ ᱯᱮᱭᱟ ᱦᱩᱱᱟᱹᱝ ᱟᱹᱞᱤᱧ ᱡᱤ ᱟᱨ ᱰᱤ ᱠᱷᱚᱱ ᱠᱳᱪ ᱞᱤᱧ ᱢᱮᱱᱮᱜᱼᱟ ᱟᱹᱞᱤᱧ ᱡᱟᱢᱥᱮᱫᱽᱯᱩᱨ ᱦᱚᱸ ᱦᱳᱭ ᱟᱫᱚ ᱚᱱᱟ ᱜᱮᱞᱤᱧ ᱞᱟᱹᱭᱮᱜᱼᱟ ᱡᱩᱫᱤ ᱟᱯᱮ ᱯᱷᱩᱴᱵᱚᱞ ᱤᱭᱟᱹᱯᱮ ᱪᱮᱫ ᱞᱮᱠᱟ ᱯᱮ ᱠᱷᱮᱞᱼᱟ ᱮᱱᱠᱷᱟᱱ ᱟᱹᱞᱤᱤᱧ ᱞᱤᱧ ᱪᱮᱫ ᱯᱮᱭᱟ ᱦᱳᱭ ᱢᱮᱱᱟᱜ ᱜᱮᱭᱟ ᱟᱯᱮ ᱡᱩᱫᱤ ᱞᱟᱹᱭ ᱟᱯᱮ ᱠᱮᱭᱟ ᱟᱹᱞᱤᱧ ᱞᱤᱧ ᱟᱯᱮ ᱞᱤᱧ ᱪᱮᱫ ᱯᱮᱭᱟ ᱮᱱᱠᱷᱟᱱ ᱯᱷᱩᱴᱵᱚᱞ ᱠᱚ ᱦᱩᱭᱱᱟ ᱡᱟᱹᱨᱥᱤ ᱦᱩᱭᱱᱟ ᱚᱱᱟ ᱨᱮᱱᱟᱜ ᱡᱟᱦᱟᱸ ᱛᱤᱱᱟᱹᱜ ᱜᱮ ᱯᱷᱩᱴᱵᱚᱞ ᱠᱷᱮᱞ ᱥᱟᱢᱟᱱ ᱠᱚᱞᱤᱧ ᱮᱢᱟ ᱟᱯᱮᱭᱟ ᱦᱚᱸ ᱟᱨ ᱟᱯᱮ ᱦᱚᱸ ᱡᱩᱫᱤ ᱵᱮᱥ ᱯᱮ ᱠᱷᱮᱞᱼᱟ ᱮᱱᱠᱷᱟᱱ ᱚᱱᱟ ᱡᱟᱦᱟᱸ ᱠᱚᱨᱮ ᱠᱷᱮᱞ ᱠᱚᱨᱮ ᱯᱟᱨᱴᱤᱥᱤᱯᱮᱴ ᱯᱮᱭᱟᱞᱤᱧ ᱴᱟᱴᱟ ᱥᱴᱤᱞ ᱨᱮ ᱦᱩᱭᱱᱟ ᱚᱱᱮ ᱡᱟᱨᱰᱤ ᱨᱮ ᱡᱮᱢᱚᱱ ᱠᱷᱮᱞ ᱦᱩᱭᱩᱜᱼᱟ ᱚᱱᱟ ᱠᱚᱨᱮ ᱟᱨ ᱟᱯᱮ ᱡᱩᱫᱤ ᱵᱮᱥ ᱯᱮ ᱠᱷᱮᱞᱼᱟ ᱮᱱᱠᱷᱟᱱ ᱚᱱᱛᱮ ᱢᱟᱲᱟᱝ ᱥᱮᱜ ᱦᱚᱸ ᱟᱨᱦᱚᱸ ᱞᱤᱧ ᱤᱫᱤ ᱯᱮᱭᱟ ᱦᱳᱭᱛᱳ ᱮᱱᱠᱷᱟᱱ ᱛᱤᱥ ᱠᱚᱛᱮ ᱥᱚᱢᱚᱭ ᱯᱮ ᱮᱢᱟ ᱟᱣᱞᱤᱧᱟ ᱡᱮ ᱟᱯᱮ ᱴᱷᱮᱱ ᱞᱤᱧ ᱪᱟᱞᱟᱜ ᱟᱹᱞᱤᱧ ᱦᱳᱭᱛᱳ ᱠᱟᱛᱷᱟ ᱠᱚᱵᱤᱱ ᱟᱨ ᱦᱳᱭ ᱠᱟᱛᱷᱟ ᱠᱟᱛᱮ ᱟᱨ ᱞᱟᱹᱭ ᱟᱹᱞᱤᱧ ᱵᱤᱱ ᱟᱹᱞᱤᱧ ᱪᱮᱫᱟᱜ ᱥᱮ ᱟᱹᱞᱤᱧ ᱦᱚᱸ ᱚᱱᱮ ᱦᱟᱱᱛᱮ ᱱᱟᱛᱮ ᱮᱴᱟᱜ ᱠᱚᱨᱮ ᱦᱚᱸᱞᱤᱧ ᱪᱟᱞᱟᱜᱼᱟ ᱮᱱᱠᱷᱟᱱ ᱚᱱᱟ ᱦᱤᱥᱟᱹᱵ ᱛᱮ ᱟᱯᱮ ᱴᱷᱮᱱ ᱞᱤᱧ ᱪᱟᱞᱟᱜᱼᱟ ᱟᱨᱞᱤᱧ ᱜᱟᱞᱢᱟᱨᱟᱣᱟ ᱟᱯᱮ ᱪᱮᱫ ᱞᱮᱠᱟ ᱠᱷᱮᱞ ᱠᱚ ᱤᱭᱟᱹ ᱠᱚ ᱪᱮᱫ ᱞᱮᱠᱟ ᱯᱮ ᱠᱷᱮᱞᱼᱟ ᱥᱮ ᱚᱠᱟ ᱞᱮᱠᱟ ᱥᱚᱢᱚᱭ ᱯᱮ ᱮᱢᱟ ᱟᱹᱞᱤᱧᱟ ᱟᱹᱞᱤᱧ ᱚᱠᱟ ᱴᱟᱭᱤᱢ ᱞᱤᱧ ᱦᱤᱡᱩᱜᱼᱟ ᱚᱱᱟ ᱜᱮᱞᱤᱧ ᱢᱮᱱᱮᱫ ᱛᱟᱦᱮᱸᱜ ᱛᱚᱵᱮ ᱜᱟᱞᱢᱟᱨᱟᱣ ᱯᱮ ᱟᱨ ᱞᱟᱹᱭ ᱟᱹᱞᱤᱧ ᱯᱮ ᱦᱟᱸᱜ ᱦᱮᱸ ᱟᱨ ᱛᱤᱱᱟᱹᱜ ᱜᱟᱱ ᱛᱟᱯᱮ ᱚᱱᱠᱟᱱ ᱠᱷᱮᱞᱟᱲᱤ ᱡᱟᱦᱟᱸᱭ ᱠᱚ ᱰᱷᱮᱨ ᱤᱭᱟᱹ ᱫᱷᱟᱨᱟ ᱠᱚ ᱵᱟᱲᱟᱭᱟᱠᱚ ᱩᱱᱠᱩ ᱠᱚᱦᱚᱸ ᱢᱮᱛᱟ ᱠᱚᱵᱤᱱ ᱛᱟᱦᱮᱱᱟᱠᱚ ᱟᱪᱪᱷᱟ ᱴᱷᱤᱠ ᱜᱮᱭᱟ ᱜᱟᱯᱟ ᱥᱮᱛᱟᱜ ᱥᱮᱜ ᱩᱱᱠᱩ ᱥᱮᱜ ᱠᱟᱛᱷᱟ ᱠᱟᱛᱮᱫ ᱦᱟᱸᱜ ᱟᱨ ᱟᱹᱞᱤᱧ ᱞᱟᱹᱭ ᱟᱹᱞᱤᱧ ᱵᱤᱱ ᱛᱚᱵᱮ ᱦᱳᱭ ᱛᱚ ᱦᱳᱭᱛᱳ ᱴᱷᱤᱠ ᱜᱮᱭᱟ ᱛᱚᱵᱮ ᱯᱷᱳᱱ ᱟᱹᱞᱤᱧ ᱵᱮᱱ ᱦᱟᱸᱜ ᱦᱮᱸ